ᱤᱧᱟᱹᱝ ᱤᱧ ᱡᱟᱦᱟᱸᱴᱷᱮᱡ ᱤᱧ ᱛᱟᱦᱮᱱ ᱛᱟᱦᱮᱸ ᱚᱸᱰᱮ ᱫᱚ ᱠᱷᱩᱥᱤ ᱨᱮᱱᱟᱜ ᱵᱮᱯᱟᱨ ᱜᱮ ᱠᱟᱱᱟ ᱡᱮᱦᱮᱛᱩ ᱠᱳᱞᱯᱷᱤᱞᱰ ᱤᱱᱰᱟᱥ ᱤᱱᱰᱟᱥᱴᱨᱤ ᱮᱨᱤᱭᱟ ᱤᱱᱰᱟᱥ ᱥᱩᱨ ᱠᱚᱨᱮ ᱢᱟᱨᱠᱮᱴ ᱠᱚ ᱦᱮᱱᱟᱜᱼᱟ ᱢᱤᱫ ᱠᱚᱢᱤᱠᱥ ᱛᱤᱱ ᱠᱤᱞᱳᱢᱤᱴᱟᱨ ᱠᱤ ᱪᱟᱨ ᱠᱤᱞᱳᱢᱤᱴᱟᱨ ᱨᱮ ᱨᱮᱹᱞ ᱳᱭᱮ ᱴᱮᱥᱮᱱ ᱮᱠ ᱠᱤᱞᱳᱢᱤᱴᱟᱨ ᱥᱩᱨ ᱨᱮ ᱦᱟᱭᱳᱭᱮ ᱟᱨ ᱮᱭᱟᱨ ᱯᱳᱨᱴ ᱦᱩᱭᱩᱜ ᱠᱟᱱᱟ ᱠᱷᱩᱵ ᱥᱟᱛ ᱠᱤᱞᱳᱢᱤᱴᱟᱨ ᱞᱮᱠᱟ ᱪᱷᱚ ᱥᱟᱛ ᱠᱤᱞᱳᱢᱤᱴᱟᱨ ᱞᱮᱠᱟ ᱮᱭᱟᱨᱯᱳᱨᱴ ᱦᱚᱸ ᱤᱧ ᱫᱚ ᱚᱱᱟᱛᱮᱜᱮ ᱤᱧ ᱱᱤᱭᱟᱹ ᱫᱚ ᱠᱩᱥᱤᱭ ᱠᱟᱱᱟᱧ ᱡᱮ ᱦᱮᱸ ᱢᱤᱫᱴᱮᱱ ᱡᱟᱭᱜᱟ ᱨᱮ ᱛᱟᱦᱮᱱᱟᱹᱧ ᱡᱮ ᱥᱩᱨ ᱠᱚᱨᱮ ᱥᱳᱵᱠᱤᱪᱷᱩᱜᱮ ᱧᱟᱢᱚᱜᱼᱟ ᱠᱟᱹᱢᱤ ᱧᱟᱢᱚᱜᱼᱟ ᱤᱱᱰᱟᱥᱴᱨᱤ ᱨᱮ ᱦᱮᱱᱟᱜᱼᱟ ᱮᱭᱟᱨᱯᱳᱨᱴ ᱦᱮᱱᱟᱜᱼᱟ ᱦᱟᱥᱯᱤᱴᱟᱞ ᱦᱮᱱᱟᱜᱼᱟ ᱥᱠᱩᱞ ᱦᱮᱱᱟᱜᱼᱟ ᱱᱤᱭᱟᱹ ᱠᱚ ᱥᱳᱨ ᱨᱮ ᱥᱚᱵᱠᱤᱪᱷᱩ ᱜᱮ ᱧᱟᱢᱚᱜ ᱛᱮ ᱜᱟᱰᱤᱭᱟᱹ ᱥᱮ ᱠᱷᱟᱫᱟᱱ ᱱᱤᱭᱟᱹ ᱠᱚ ᱥᱟᱱᱟᱢ ᱡᱤᱱᱤᱥ ᱥᱩᱨ ᱥᱩᱨ ᱨᱮᱜᱮ ᱦᱮᱱᱟᱜᱼᱟ ᱤᱱᱟᱛᱮᱜᱮ ᱱᱤᱭᱟᱹ ᱤᱧ ᱠᱩᱥᱤᱜ ᱠᱟᱱᱟᱧ ᱡᱮ ᱦᱮᱸ ᱤᱧ ᱢᱤᱫᱴᱮᱱ ᱵᱷᱟᱞᱮ ᱡᱟᱭᱜᱟᱨᱮ ᱛᱟᱦᱮᱱ ᱛᱮ